ᱦᱮᱸ ᱟᱵᱚ ᱵᱷᱟᱨᱚᱛ ᱫᱤᱥᱚᱢ ᱨᱮ ᱠᱤᱪᱷᱩ ᱜᱟᱱ ᱞᱟᱹᱠᱛᱤᱭᱟᱱ ᱞᱮᱱᱰᱢᱟᱨᱠ ᱢᱮᱱᱟᱜᱼᱟ ᱟᱹᱰᱤ ᱡᱩᱫᱟ ᱜᱮᱭᱟ ᱱᱚᱣᱟ ᱠᱚ ᱫᱚ ᱧᱮᱞ ᱛᱮᱦᱚᱸ ᱟᱹᱰᱤ ᱡᱩᱫᱟᱹ ᱡᱩᱫᱟᱹ ᱜᱮᱭᱟ ᱱᱚᱣᱟ ᱨᱮ ᱫᱚ ᱯᱩᱭᱞᱩ ᱨᱮ ᱦᱩᱭᱩᱜ ᱠᱟᱱᱟ ᱵᱷᱟᱨᱟᱛ ᱨᱮᱱᱟᱝ ᱛᱟᱡᱽᱢᱟᱦᱟᱞ ᱟᱨ ᱱᱚᱛᱮ ᱢᱮᱱᱟᱜᱼᱟ ᱫᱤᱞᱞᱤ ᱨᱮᱱᱟᱝ ᱜᱮᱴ ᱟᱨ ᱱᱚᱸᱰᱮ ᱠᱳᱞᱠᱟᱛᱟ ᱨᱮᱱᱟᱝ ᱢᱤᱭᱩᱡᱤᱭᱟᱢ ᱱᱚᱣᱟ ᱠᱚ ᱱᱚᱣᱟ ᱠᱚ ᱫᱚ ᱟᱹᱰᱤ ᱞᱟᱹᱠᱛᱤᱛᱟᱱ ᱞᱮᱱᱰᱢᱟᱨᱠ ᱠᱟᱱᱟ ᱱᱚᱣᱟ ᱵᱷᱟᱨᱚᱛ ᱫᱤᱥᱚᱢ ᱨᱮ ᱟᱨ ᱨᱤᱡᱷᱟᱹᱣᱟᱱ ᱠᱚ ᱫᱚ ᱱᱚᱣᱟ ᱠᱚᱜᱮ ᱠᱟᱱᱟ ᱧᱮᱞ ᱞᱮᱠᱷᱟᱱ ᱱᱚᱸᱰᱮ ᱡᱟᱦᱟᱸ ᱞᱮᱠᱟᱱ ᱦᱚᱲ ᱜᱮ ᱫᱟᱬᱟᱱᱮ ᱥᱮᱱᱚᱜᱼᱟᱭ ᱥᱮ ᱱᱚᱣᱟᱭ ᱧᱮᱞ ᱞᱟᱹᱜᱤᱫ ᱛᱮᱫᱚ ᱢᱚᱱᱮ ᱫᱚ ᱮᱠᱟᱞ ᱱᱟᱯᱟᱭ ᱩᱛᱟᱹᱨ ᱜᱚᱫᱚᱜ ᱛᱟᱭᱟ ᱦᱚᱜᱼᱚᱭ ᱱᱚᱝᱠᱟ ᱱᱟᱜ ᱪᱤᱛᱟᱹᱨ ᱠᱟᱱᱟ ᱵᱷᱟᱨᱚᱛ ᱨᱮ ᱡᱮᱢᱚᱱ ᱛᱟᱡᱽᱢᱟᱦᱟᱞ ᱢᱮᱱᱟᱜᱼᱟ ᱱᱚᱣᱟ ᱦᱚᱸ ᱧᱮᱞ ᱛᱮ ᱟᱹᱰᱤ ᱱᱟᱯᱟᱭ ᱟᱹᱰᱤ ᱪᱮᱦᱨᱟ ᱧᱮᱞᱚᱜᱼᱟ ᱟᱨ ᱱᱚᱣᱟ ᱨᱮᱱᱟᱝ ᱦᱚᱸ ᱟᱹᱰᱤ ᱜᱟᱱ ᱮᱱᱮᱢ ᱦᱚᱸ ᱢᱮᱱᱟᱜᱼᱟ ᱱᱚᱝᱠᱟᱱᱟᱜ ᱟᱨ ᱵᱷᱟᱨᱚᱛ ᱨᱮᱱᱟᱝ ᱜᱮᱴ ᱦᱩᱭᱩᱜ ᱠᱟᱱᱟ ᱫᱤᱞᱞᱤ ᱱᱚᱸᱰᱮ ᱦᱚᱸ ᱵᱟᱢ ᱪᱟᱞᱟᱣ ᱞᱮᱱ ᱠᱷᱟᱱ ᱵᱤᱫᱮᱥ ᱡᱟᱛᱨᱟ ᱵᱟᱦᱮᱨ ᱫᱤᱥᱚᱢ ᱫᱟᱬᱟᱱ ᱫᱚ ᱠᱳᱱᱳ ᱚᱛᱷᱟᱨᱤᱴᱤ ᱫᱚ ᱵᱟᱭ ᱮᱢᱟ ᱱᱚᱣᱟ ᱦᱚᱸ ᱟᱹᱰᱤ ᱡᱩᱫᱟᱹ ᱜᱮᱭᱟ ᱢᱮᱱᱛᱮ